ᱫᱟᱨᱮ ᱱᱟᱹᱲᱤ ᱫᱚ ᱱᱚᱣᱟ ᱫᱷᱟᱹᱨᱛᱤ ᱨᱮᱭᱟᱜ ᱥᱮ ᱛᱤᱱᱟᱹᱜ ᱫᱷᱟᱹᱨᱛᱤ ᱨᱮ ᱛᱤᱱᱟᱹᱜ ᱡᱤᱵᱽ ᱡᱚᱱᱛᱩ ᱢᱮᱱᱟᱜ ᱠᱚᱣᱟ ᱥᱮ ᱦᱚᱲ ᱠᱚ ᱞᱟᱹᱜᱤᱫ ᱟᱹᱰᱤ ᱡᱟᱹᱨᱩᱲ ᱜᱮᱭᱟ ᱪᱮᱫᱟᱜ ᱫᱟᱨᱮ ᱵᱟᱝ ᱛᱟᱦᱮᱱ ᱠᱷᱟᱡ ᱟᱵᱚ ᱥᱟᱦᱮᱸᱫ ᱞᱟᱹᱜᱤᱫ ᱚᱠᱥᱤᱡᱮᱱ ᱵᱟᱵᱚᱱ ᱧᱟᱢ ᱫᱟᱲᱮᱭᱟᱜᱼᱟ ᱟᱠᱚ ᱚᱱᱮᱠᱟᱛᱮ ᱡᱤᱭᱚᱱ ᱵᱤᱛᱟᱹᱣ ᱫᱷᱟᱹᱨᱛᱤ ᱨᱮ ᱟᱹᱰᱤ ᱢᱩᱥᱠᱤᱞᱚᱜᱼᱟ ᱡᱮᱥᱮ ᱟᱵᱚ ᱚᱠᱟ ᱵᱚᱱ ᱥᱟᱦᱮᱸᱫ ᱮᱫ ᱠᱟᱱᱟ ᱟᱵᱚ ᱫᱚ ᱚᱠᱥᱤᱡᱮᱱ ᱵᱚᱱ ᱥᱟᱦᱮᱸᱫ ᱮᱫᱟ ᱟᱵᱚ ᱦᱚᱲ ᱥᱮ ᱡᱤᱵᱽ ᱡᱚᱱᱛᱩ ᱟᱨ ᱚᱠᱟ ᱵᱚᱱ ᱟᱲᱟᱜᱮ ᱠᱟᱱ ᱚᱱᱟ ᱫᱚ ᱠᱟᱨᱵᱚᱱᱰᱟᱭ ᱚᱠᱥᱟᱭᱤᱰ ᱵᱚᱱ ᱟᱲᱟᱜᱫᱟ ᱟᱫᱚ ᱫᱟᱨᱮ ᱫᱚ ᱚᱱᱟ ᱨᱮᱱᱟᱜ ᱡᱟᱥᱴ ᱩᱞᱴᱟ ᱢᱚᱛᱞᱚᱵ ᱫᱟᱨᱮ ᱫᱚ ᱠᱟᱨᱵᱚᱱᱰᱟᱭ ᱚᱠᱥᱟᱭᱤᱰ ᱟᱡ ᱮ ᱦᱟᱛᱟᱣᱫᱟ ᱟᱨ ᱟᱡ ᱫᱚ ᱚᱠᱥᱤᱡᱮᱱᱮ ᱟᱲᱟᱜ ᱮᱫᱟ ᱟᱨ ᱚᱱᱟ ᱚᱠᱥᱤᱡᱮᱱ ᱚᱠᱟ ᱫᱟᱨᱮ ᱦᱚᱛᱮᱡ ᱛᱮ ᱚᱰᱳᱠᱚᱜ ᱠᱟᱱ ᱚᱱᱟᱫᱚ ᱟᱵᱚ ᱦᱚᱲ ᱵᱚᱱ ᱜᱨᱚᱦᱚᱱᱫᱟ ᱥᱟᱦᱮᱸᱫ ᱦᱚᱛᱮᱡ ᱛᱮ ᱟᱵᱚ ᱵᱚᱱ ᱥᱟᱦᱮᱸᱫᱟ ᱚᱱᱟ ᱤᱭᱟᱹᱛᱮ ᱟᱵᱚ ᱡᱤᱭᱮᱫ ᱢᱮᱱᱟᱜ ᱛᱟᱵᱚᱱᱟ ᱟᱨ ᱥᱮ ᱫᱟᱨᱮ ᱥᱤᱛᱩᱝ ᱫᱤᱱ ᱨᱮ ᱟᱹᱰᱤ ᱢᱚᱡᱽ ᱡᱳᱜᱽ ᱫᱟᱱᱮ ᱮᱢᱟ ᱪᱮᱫᱟᱜ ᱥᱤᱛᱩᱝ ᱛᱮ ᱡᱚᱠᱷᱚᱱ ᱟᱹᱰᱤ ᱰᱷᱮᱹᱨ ᱥᱤᱛᱩᱝ ᱯᱟᱲᱟᱝ ᱟ ᱥᱮ ᱩᱱ ᱡᱚᱠᱷᱚᱡ ᱫᱟᱨᱮ ᱨᱮᱭᱟᱜ ᱩᱢᱩᱞ ᱨᱮ ᱟᱵᱚ ᱵᱚᱱ ᱡᱤᱨᱟᱹᱣ ᱫᱟᱲᱮᱭᱟᱜᱼᱟ ᱥᱮ ᱚᱸᱰᱮ ᱟᱵᱚ ᱩᱢᱩᱞ ᱵᱚᱱ ᱧᱟᱢ ᱫᱟᱲᱮᱭᱟᱜᱼᱟ ᱟᱨ ᱟᱭᱢᱟ ᱨᱚᱠᱚᱢ ᱡᱤᱵᱽ ᱡᱚᱱᱛᱩ ᱢᱮᱱᱟᱜ ᱠᱚᱣᱟ ᱵᱤᱨ ᱨᱮ ᱡᱟᱱᱚᱣᱟᱨ ᱢᱮᱱᱟᱜ ᱠᱚᱣᱟ ᱡᱟᱱᱚᱣᱟᱨ ᱢᱮᱱᱟᱜ ᱠᱚᱣᱟ ᱚᱠᱚᱭ ᱫᱚ ᱚᱲᱟᱜ ᱫᱩᱣᱟᱹᱨ ᱵᱟᱹᱱᱩᱜ ᱛᱟᱠᱚᱣᱟ ᱩᱱᱠᱩ ᱞᱟᱹᱜᱤᱫ ᱫᱟᱨᱮ ᱢᱤᱫᱴᱤᱡ ᱟᱹᱰᱤ ᱢᱚᱡᱽ ᱡᱟᱭᱜᱟ ᱠᱟᱱᱟ ᱪᱮᱫᱟᱜ ᱫᱟᱨᱮ ᱥᱤᱛᱩᱝ ᱫᱤᱱ ᱚᱱᱟ ᱨᱮ ᱠᱚ ᱩᱢᱩᱞ ᱫᱟᱲᱮᱭᱟᱜᱼᱟ ᱥᱤᱛᱩᱝ ᱠᱷᱚᱱ ᱠᱚ ᱵᱟᱧᱪᱟᱣ ᱫᱟᱲᱮᱭᱟᱜᱼᱟ ᱟᱨ ᱪᱮᱬᱮ ᱪᱤᱯᱨᱩᱫ ᱚᱱᱟ ᱨᱮ ᱠᱚ ᱛᱟᱦᱮᱸ ᱫᱟᱲᱮᱭᱟᱜᱼᱟ ᱧᱤᱫᱟᱹ ᱚᱸᱰᱮ ᱠᱚ ᱜᱤᱛᱤᱡᱟ ᱚᱸᱰᱮ ᱟᱠᱚᱣᱟᱜ ᱛᱩᱠᱟᱹ ᱠᱚ ᱵᱮᱱᱟᱣᱟ ᱟᱨ ᱫᱟᱨᱮ ᱫᱟᱨᱮ ᱟᱵᱚ ᱵᱮᱵᱽᱥᱟᱭ ᱠᱷᱮᱛᱛᱨᱚ ᱨᱮᱦᱚᱸ ᱫᱟᱨᱮ ᱟᱹᱰᱤ ᱡᱳᱜᱽᱫᱟᱱᱮ ᱪᱮᱫᱟᱜ ᱫᱟᱨᱮ ᱠᱷᱚᱡ ᱜᱮ ᱠᱤᱛᱟᱹᱵ ᱠᱚ ᱵᱮᱱᱟᱜ ᱠᱟᱱᱟ ᱯᱮᱯᱟᱨ ᱠᱚ ᱵᱮᱱᱟᱜ ᱠᱟᱱᱟ ᱥᱮ ᱨᱟᱵᱽᱵᱟᱨ ᱠᱚ ᱵᱮᱱᱟᱜ ᱠᱟᱱᱟ ᱚᱱᱟ ᱚᱠᱟ ᱫᱚ ᱟᱵᱚ ᱫᱚᱭᱱᱤᱠ ᱡᱤᱭᱚᱱ ᱨᱮ ᱟᱵᱚ ᱞᱟᱹᱜᱤᱫ ᱩᱯᱭᱳᱜᱽ ᱡᱤᱱᱤᱥ ᱢᱮᱱᱟᱜᱼᱟ ᱚᱠᱟ ᱟᱵᱚ ᱫᱤᱱᱟᱹᱢ ᱦᱤᱞᱳᱜ ᱵᱚᱱ ᱠᱟᱨᱵᱟᱨᱮᱜ ᱠᱟᱱ ᱚᱱᱟ ᱡᱤᱱᱤᱥ ᱡᱚᱛᱚ ᱫᱟᱨᱮ ᱦᱚᱛᱮᱡ ᱛᱮ ᱵᱮᱱᱟᱜ ᱠᱟᱱᱟ ᱚᱱᱟ ᱤᱭᱟᱹᱛᱮ ᱫᱟᱨᱮ ᱞᱟᱜᱟᱣ ᱟᱹᱰᱤ ᱡᱟᱹᱨᱩᱲ ᱜᱮᱭᱟ ᱟᱨ ᱪᱮᱫᱟᱜ ᱛᱮᱫ ᱫᱟᱨᱮ ᱵᱮᱜᱚᱨᱛᱮ ᱥᱚᱭᱚᱭ ᱨᱮᱦᱚᱸ ᱫᱟᱜ ᱵᱟᱝ ᱫᱟᱜ ᱫᱟ ᱟᱨ ᱜᱟᱹᱨᱢᱤ ᱩᱱᱟᱹᱜ ᱵᱟᱲᱦᱟᱣ ᱠᱟᱱᱟ ᱡᱮ ᱪᱟᱹᱞᱤᱥ ᱯᱚᱸᱛᱟᱞᱤᱥ ᱥᱮ ᱯᱚᱸᱪᱟᱥ ᱰᱤᱜᱽᱨᱤ ᱫᱷᱟᱹᱵᱤᱡ ᱜᱟᱹᱨᱢᱤ ᱛᱤᱭᱳᱜ ᱠᱟᱱᱟ ᱚᱱᱟ ᱫᱚ ᱮᱠᱷᱮᱱ ᱫᱟᱨᱮ ᱨᱮᱭᱟᱜ ᱠᱟᱹᱢᱤ ᱛᱮ ᱦᱩᱭᱩᱜ ᱠᱟᱱᱟ ᱚᱱᱟ ᱤᱭᱟᱹᱛᱮ ᱫᱟᱨᱮ ᱵᱚᱱ ᱨᱚᱦᱚᱭᱢᱟ ᱟᱨ ᱯᱨᱚᱛᱮᱠ ᱥᱟᱞ ᱡᱮᱢᱚᱱ ᱪᱮᱥᱴᱟᱭᱟᱵᱚᱱ ᱯᱮᱭᱟ ᱛᱷᱮᱠᱮ ᱯᱩᱱᱭᱟ ᱫᱟᱨᱮ ᱡᱮᱢᱚᱱ ᱯᱚᱨᱛᱮᱠ ᱦᱚᱲ ᱵᱚᱱ ᱨᱚᱦᱚᱭ